ᱦᱮᱞᱳ ᱢᱚᱡᱽᱜᱮ ᱦᱮᱸ ᱡᱚᱦᱟᱨ ᱜᱮ ᱡᱚᱦᱟᱨ ᱜᱮ ᱪᱮᱫᱠᱟ ᱫᱚ ᱦᱟᱱᱮ ᱢᱟᱹᱡᱷᱤ ᱵᱟᱵᱟ ᱯᱮ ᱥᱮᱱᱟᱜ ᱪᱟᱥᱼᱵᱟᱥ ᱫᱚ ᱪᱮᱫ ᱞᱮᱠᱟ ᱪᱮᱫ ᱠᱷᱟᱹᱛᱤᱨ ᱛᱮ ᱚᱻ ᱡᱟᱦᱟᱱᱟᱜ ᱚᱱᱠᱟᱱ ᱰᱤᱯ ᱛᱟᱹᱱᱤᱡ ᱠᱚ ᱵᱟᱹᱱᱩᱜ ᱛᱟᱯᱮᱭᱟ ᱰᱤᱯ ᱠᱚ ᱡᱟᱦᱟᱱᱟᱜ ᱰᱤᱯ ᱠᱚ ᱵᱮᱵᱚᱥᱛᱷᱟ ᱟᱪᱪᱷᱟ ᱟᱫᱚ ᱛᱚᱵᱮ ᱮᱭᱥᱮ ᱜᱮ ᱢᱮᱱᱟᱜ ᱵᱟᱲᱟ ᱯᱮᱭᱟ ᱟᱫᱚ ᱛᱚᱵᱮ ᱚᱠᱟ ᱥᱮᱫ ᱱᱟᱞᱦᱟ ᱫᱤᱥᱚᱢ ᱫᱚᱯᱮ ᱪᱟᱞᱟᱣ ᱵᱟᱲᱟᱜᱼᱟ ᱰᱷᱮ ᱨ ᱫᱚ ᱟᱫᱚ ᱵᱟ ᱟᱫᱷᱮ ᱴᱚᱞᱟ ᱠᱚᱨᱮᱱ ᱠᱩᱲᱤ ᱠᱚᱲᱟ ᱠᱚ ᱵᱟᱢ ᱠᱩᱞᱤ ᱵᱟᱲᱟ ᱠᱚᱣᱟ ᱡᱮ ᱪᱮᱫ ᱠᱚᱯᱮ ᱠᱟᱹᱢᱤ ᱠᱟᱱᱟ ᱟᱨ ᱪᱮᱫ ᱠᱚ ᱪᱮᱫ ᱞᱮᱠᱟᱱ ᱪᱮᱫ ᱞᱮᱠᱟᱱ ᱢᱚᱡᱽ ᱫᱷᱩᱲᱤ ᱫᱚ ᱦᱮᱸ ᱦᱮᱸ ᱟᱫᱚ ᱛᱚᱵᱮ ᱚᱱᱟ ᱠᱚᱨᱮ ᱪᱟᱣᱞᱮ ᱠᱚ ᱪᱮᱫ ᱞᱮᱠᱟ ᱫᱚᱨ ᱯᱟᱲᱟᱜ ᱠᱟᱱᱟ ᱪᱟᱣᱞᱮ ᱠᱚ ᱦᱮᱸ ᱴᱷᱤᱠ ᱜᱮᱭᱟ ᱛᱚᱵᱮ ᱚᱱᱟ ᱠᱚ ᱵᱟᱰᱟᱭ ᱞᱟᱹᱜᱤᱫ ᱤᱧ ᱯᱷᱳᱱ ᱞᱮᱫᱟ ᱢᱟᱹᱡᱷᱤ ᱵᱟᱵᱟ ᱢᱟ ᱛᱚᱵᱮ ᱡᱚᱦᱟᱨ ᱜᱮ ᱴᱷᱤᱠ ᱜᱮᱭᱟ